ᱤᱧ ᱥᱮ ᱤᱧᱟᱹᱜ ᱟᱨ ᱵᱟᱝ ᱟᱵᱚ ᱥᱟᱱᱛᱟᱲ ᱠᱚᱣᱟᱜ ᱡᱟᱦᱟᱸ ᱢᱮᱱᱟᱜ ᱛᱟᱵᱚᱱᱟ ᱞᱟᱠᱪᱟᱨᱟᱱ ᱥᱮᱨᱣᱟ ᱱᱚᱶᱟ ᱡᱚᱜᱟᱣ ᱫᱚᱦᱚ ᱨᱮᱱᱟᱜ ᱡᱟᱦᱟᱸ ᱫᱤᱥᱼᱦᱩᱫᱤᱥ ᱠᱟᱱᱟ ᱚᱱᱟᱫᱚ ᱱᱚᱣᱟᱧ ᱢᱮᱱᱟ ᱟᱵᱚᱣᱟᱜ ᱡᱟᱦᱟᱸ ᱢᱮᱱᱟᱜ ᱛᱟᱵᱚᱱᱟ ᱵᱚᱸᱜᱟᱼᱵᱩᱨᱩ ᱯᱚᱨᱚᱵᱽ ᱯᱩᱱᱟᱹᱭ ᱠᱚ ᱱᱚᱣᱟ ᱠᱚᱨᱮᱜ ᱟᱵᱚ ᱢᱟᱲᱟᱝ ᱦᱚᱲ ᱠᱚ ᱟᱭᱳᱼᱵᱟᱵᱟ ᱥᱟᱶᱛᱮ ᱜᱤᱫᱟᱹᱨᱼᱯᱤᱫᱟᱹᱨ ᱥᱟᱱᱟᱢ ᱦᱚᱲᱜᱮ ᱠᱤᱱᱛᱩ ᱱᱤᱨᱵᱟᱨ ᱠᱟᱛᱮᱜ ᱮᱵᱚᱝ ᱥᱚᱛ ᱥᱚᱛᱭᱟ ᱢᱚᱱᱮ ᱠᱟᱛᱮᱜ ᱟᱵᱚ ᱱᱚᱣᱟ ᱵᱚᱸᱜᱟᱼᱵᱩᱨᱩ ᱨᱮ ᱢᱮᱥᱟᱜ ᱞᱟᱜᱟᱣ ᱟᱵᱚᱱᱟ ᱟᱨ ᱪᱮᱫ ᱠᱟᱱᱟ ᱚᱱᱟ ᱥᱟᱶᱛᱮ ᱡᱟᱦᱟᱸ ᱞᱮᱠᱟ ᱵᱚᱸᱜᱟᱼᱵᱩᱨᱩ ᱨᱮᱭᱟᱜ ᱟᱹᱱ ᱟᱹᱨᱤ ᱥᱮ ᱡᱟᱦᱟᱸ ᱫᱚ ᱱᱤᱨᱵᱟᱨ ᱠᱟᱛᱮᱜ ᱛᱟᱦᱮᱸ ᱩᱪᱤᱛ ᱠᱟᱱᱟ ᱱᱚᱣᱟ ᱢᱤᱫᱴᱤᱡ ᱠᱟᱛᱷᱟ ᱠᱟᱱᱟ ᱟᱨ ᱦᱩᱭᱩᱜ ᱠᱟᱱᱟ ᱱᱚᱸᱰᱮ ᱟᱵᱚᱣᱟᱜ ᱡᱟᱦᱟᱸ ᱮᱱᱮᱡᱼᱥᱮᱨᱮᱧ ᱡᱩᱫᱤ ᱵᱚᱱ ᱞᱟᱹᱭ ᱠᱷᱟᱱ ᱚᱱᱟ ᱮᱱᱮᱡᱼᱥᱮᱨᱮᱧ ᱠᱚᱨᱮᱜ ᱟᱵᱚᱣᱟᱜ ᱢᱟᱱᱮ ᱡᱟᱦᱟᱸ ᱢᱮᱱᱟᱜ ᱛᱟᱵᱚᱱᱟ ᱴᱨᱟᱰᱤᱥᱚᱱᱟᱞ ᱡᱟᱦᱟᱸ ᱢᱮᱱᱟᱜ ᱛᱟᱵᱚᱱᱟ ᱤᱥᱴᱨᱩᱢᱮᱱᱴ ᱠᱚ ᱥᱮ ᱡᱟᱦᱟᱸ ᱨᱩ ᱡᱚᱱᱛᱨᱚ ᱢᱮᱱᱟᱜ ᱛᱟᱵᱚᱱᱟ ᱥᱟᱯᱟᱯ ᱠᱚ ᱡᱟᱦᱟᱸ ᱢᱮᱱᱟᱜ ᱛᱟᱵᱚᱱᱟ ᱚᱱᱟᱫᱚ ᱴᱟᱢᱟᱠ ᱛᱩᱢᱫᱟᱜ ᱨᱮᱜᱽᱲᱟ ᱡᱷᱟᱹᱭ ᱠᱚᱨᱛᱟᱞ ᱱᱚᱜᱼᱚ ᱱᱚᱣᱟ ᱠᱚ ᱛᱟᱞᱟ ᱛᱮᱜᱮ ᱟᱵᱚᱣᱟᱜ ᱮᱭ ᱡᱮᱢᱚᱱ ᱫᱚᱝ ᱞᱟᱸᱜᱽᱲᱮ ᱵᱟᱦᱟ ᱥᱚᱦᱚᱨᱟᱭ ᱱᱚᱣᱟ ᱠᱚᱨᱮᱜ ᱱᱚᱣᱟ ᱛᱮᱜᱮ ᱟᱵᱚ ᱠᱤᱱᱛᱩ ᱨᱟᱹᱥᱠᱟᱹ ᱞᱟᱜᱟᱣ ᱟᱵᱚᱱᱟ ᱛᱳ ᱚᱱᱟ ᱟᱨᱚᱧ ᱞᱟᱹᱭᱟ ᱡᱮ ᱱᱚᱸᱰᱮ ᱡᱟᱦᱟᱸ ᱠᱟᱱᱟ ᱡᱮ ᱱᱚᱜᱼᱚᱭ ᱡᱟᱦᱟᱸ ᱱᱤᱛᱚᱜ ᱡᱟᱦᱟᱸ ᱧᱮᱞᱚᱜ ᱠᱟᱱᱟ ᱡᱮ ᱮᱴᱟᱜ ᱠᱚᱣᱟᱜ ᱡᱟᱦᱟᱸ ᱞᱟᱠᱪᱟᱨ ᱵᱚ ᱯᱷᱳᱞᱳᱭᱮᱫᱟ ᱡᱮᱞᱮᱠᱟ ᱱᱚᱜᱼᱚᱭ ᱡᱮ ᱪᱷᱟᱯᱚᱞ ᱪᱷᱟᱹᱯᱨᱤ ᱮᱱᱮᱡ ᱱᱚᱜᱼᱚ ᱱᱟ ᱠᱚ ᱠᱤᱱᱛᱩ ᱥᱟᱦᱟ ᱦᱩᱭᱩᱜ ᱛᱟᱵᱚᱱᱟ ᱥᱮ ᱱᱚᱣᱟ ᱠᱷᱚᱱ ᱥᱟᱦᱟᱨᱮ ᱛᱟᱦᱮᱸ ᱞᱟᱜᱟᱣ ᱵᱚᱱᱟ ᱟᱵᱚ ᱟᱨ ᱟᱵᱚ ᱠᱚᱨᱮᱱ ᱜᱤᱫᱟᱹᱨᱼᱯᱤᱫᱟᱹᱨ ᱠᱚᱦᱚᱸ ᱪᱮᱫ ᱞᱟᱜᱟᱣ ᱠᱚ ᱵᱚᱱᱟ ᱥᱮ ᱨᱩ ᱵᱚ ᱥᱮᱬᱟ ᱦᱚᱪᱚ ᱠᱚᱣᱟ ᱡᱮ ᱟᱵᱚᱣᱟᱜ ᱡᱟᱹᱛᱤ ᱨᱮ ᱟᱵᱚᱣᱟᱜ ᱡᱟᱹᱛᱤ ᱩᱱᱟᱹᱜ ᱜᱚᱨᱚᱵᱟ ᱩᱱᱟᱹᱜ ᱥᱚᱨᱮᱥ ᱛᱟᱵᱳᱱᱟ ᱡᱟᱦᱟᱸ ᱞᱮᱠᱟᱛᱮ ᱟᱵᱚ ᱯᱟᱹᱦᱤᱞ ᱦᱟᱯᱲᱟᱢ ᱠᱚ ᱫᱚᱦᱚ ᱦᱚᱴᱚ ᱠᱟᱜ ᱵᱚᱱᱟ ᱟᱵᱚᱣᱟᱜ ᱥᱮᱨᱣᱟ ᱚᱱᱟᱫᱚ ᱵᱟᱵᱚᱱ ᱛᱟᱞᱚᱢ ᱞᱚᱴᱚᱢᱟ ᱟᱨ ᱟᱵᱚᱨᱮᱱ ᱜᱤᱫᱟᱹᱨ ᱠᱚᱦᱚᱸ ᱱᱚᱜᱼᱚᱭ ᱡᱮ ᱵᱚᱸᱜᱟᱼᱵᱩᱨᱩ ᱠᱚᱨᱮᱜ ᱤᱫᱤ ᱠᱚ ᱦᱩᱭᱩᱜᱼᱟ ᱩᱱᱠᱩ ᱚᱱᱟ ᱪᱮᱫ ᱟᱠᱚ ᱦᱩᱭᱩᱜᱼᱟ ᱥᱟᱶᱛᱮ ᱱᱚᱜᱼᱚᱭ ᱡᱮ ᱛᱩᱢᱫᱟᱜ ᱴᱟᱢᱟᱠ ᱨᱩ ᱠᱚ ᱱᱚᱜᱼᱱᱟ ᱠᱚᱦᱚᱸ ᱪᱮᱫ ᱟᱠᱚ ᱦᱩᱭᱩᱜᱼᱟ ᱥᱮᱬᱟ ᱟᱠᱚ ᱦᱚᱪᱚ ᱦᱩᱭᱩᱜᱼᱟ ᱟᱨ ᱚᱱᱟ ᱥᱟᱶᱛᱮ ᱱᱚᱜᱼᱚᱭ ᱡᱮ ᱵᱟᱦᱟᱨᱮ ᱥᱚᱦᱨᱟᱭ ᱨᱮ ᱢᱟᱜ ᱢᱚᱬᱮ ᱨᱮ ᱠᱟᱨᱟᱢᱨᱮ ᱡᱚᱢᱥᱤᱢ ᱵᱤᱱᱛᱤ ᱱᱚᱣᱟ ᱡᱷᱚᱛᱚ ᱠᱚᱨᱮ ᱜᱮ ᱟᱵᱚ ᱠᱚᱨᱮᱱ ᱜᱤᱫᱽᱨᱟᱹ ᱠᱚ ᱢᱮᱥᱟ ᱠᱚ ᱦᱩᱭᱩᱜᱼᱟ ᱟᱨ ᱚᱱᱟ ᱥᱟᱶᱛᱮ ᱢᱟᱨᱟᱝ ᱦᱩᱭᱩᱜ ᱠᱟᱱᱟ ᱡᱟᱦᱟᱸ ᱫᱚ ᱚᱞᱚᱜ ᱯᱟᱲᱦᱟᱣ ᱚᱞᱚᱜ ᱯᱟᱲᱦᱟᱣ ᱛᱟᱞᱟ ᱛᱮᱜᱮ ᱟᱵᱚᱣᱟᱜ ᱞᱟᱞᱪᱟᱨ ᱟᱹᱨᱤ ᱥᱮᱨᱣᱟ ᱠᱚᱫᱚ ᱡᱚᱜᱟᱣ ᱫᱚᱦᱚ ᱜᱟᱱᱚᱜᱼᱟ ᱢᱤᱫᱴᱤᱡ ᱜᱤᱫᱟᱹᱨ ᱡᱩᱫᱤ ᱚᱱᱟ ᱯᱟᱲᱦᱟᱣᱟᱭ ᱯᱟᱲᱦᱟᱣ ᱠᱟᱛᱮᱜ ᱵᱟᱰᱟᱭᱟᱭ ᱵᱩᱡᱷᱟᱹᱣᱟᱭ ᱛᱚᱵᱮᱜᱮ ᱩᱱᱤ ᱚᱱᱟ ᱪᱮᱛᱟᱱᱨᱮ ᱯᱟᱹᱛᱭᱟᱹᱣ ᱟᱨ ᱜᱚᱨᱚᱡᱽ ᱦᱤᱡᱩᱜ ᱛᱟᱭᱟ ᱡᱮ ᱟᱞᱮᱭᱟᱜ ᱥᱟᱶᱛᱟ ᱨᱮᱫᱚ ᱟᱞᱮᱫᱚ ᱯᱨᱚᱠᱤᱛᱤ ᱯᱩᱡᱟᱹᱨᱤ ᱠᱟᱱᱟᱞᱮ ᱟᱞᱮᱫᱚ ᱠᱳᱱᱳ ᱢᱚᱱᱫᱤᱨ ᱢᱚᱥᱡᱤᱫ ᱜᱤᱨᱡᱟᱹ ᱠᱚᱨᱮᱫᱚ ᱵᱟᱝᱞᱮ ᱵᱚᱸᱜᱟᱼᱵᱩᱨᱩᱭᱟ ᱵᱟᱝᱞᱮ ᱯᱩᱡᱟᱹᱭᱟ ᱟᱞᱮᱫᱚ ᱫᱷᱤᱨᱤ ᱦᱩᱨᱩᱫ ᱠᱷᱩᱱᱴᱩᱲ ᱫᱟᱹᱨᱮᱼᱱᱟᱹᱲᱤ ᱱᱚᱣᱟ ᱠᱚᱞᱮ ᱵᱚᱸᱜᱟᱼᱵᱩᱨᱩᱣᱟᱜᱼᱟ ᱟᱨ ᱱᱚᱜᱼᱚ ᱱᱚᱣᱟ ᱠᱚ ᱪᱮᱛᱟᱱ ᱟᱞᱮᱭᱟᱜ ᱯᱟᱹᱛᱭᱟᱹᱣ ᱢᱮᱱᱟᱜᱼᱟ ᱱᱚᱜᱼᱚ ᱱᱚᱣᱟ ᱛᱟᱞᱟ ᱛᱮᱜᱮ ᱟᱵᱚᱣᱟᱜ ᱞᱟᱠᱪᱟᱨ ᱟᱱ ᱥᱮᱨᱣᱟ ᱟᱹᱨᱤ ᱠᱚᱫᱚ ᱵᱚᱱ ᱡᱚᱜᱟᱣ ᱫᱚᱦᱚ ᱫᱟᱲᱮᱭᱟᱜᱼᱟ ᱢᱮᱱᱛᱮ ᱤᱧᱤᱧ ᱢᱚᱱᱮᱭᱟ